ᱦᱮᱸ ᱤᱧ ᱡᱤᱢ ᱠᱞᱟᱥ ᱨᱮᱧ ᱵᱷᱩᱨᱛᱤᱣᱟᱠᱟᱱᱟ ᱡᱤᱢ ᱨᱮᱫᱚ ᱢᱟᱥᱴᱟᱨᱮ ᱛᱟᱦᱮᱱ ᱠᱟᱱᱟ ᱩᱱᱤ ᱡᱟᱦᱟᱱᱟᱜ ᱤᱧ ᱵᱟᱹᱧ ᱵᱟᱲᱟᱭᱠᱟᱱ ᱠᱟᱱ ᱛᱟᱦᱮᱸᱫ ᱞᱟᱹᱭ ᱪᱮᱫᱟᱹᱧ ᱠᱟᱱᱟᱭ ᱚᱲᱟᱜ ᱨᱮᱫᱚ ᱰᱟᱢᱵᱮᱞᱠᱚ ᱵᱟᱝ ᱛᱮᱦᱮᱱ ᱠᱟᱱᱟ ᱤᱴᱟᱹᱠᱚ ᱛᱮ ᱠᱚᱨᱟᱣ ᱦᱩᱭᱩᱜ ᱠᱟᱱᱟ ᱚᱠᱟᱠᱚ ᱪᱚᱝ ᱵᱟᱝ ᱦᱩᱭᱩᱜᱠᱟᱱ ᱨᱮᱦᱚᱸ ᱵᱩᱠ ᱰᱟᱣᱩᱱ ᱠᱚᱫᱚ ᱚᱲᱟᱜ ᱨᱮᱜᱮ ᱠᱚᱨᱟᱣ ᱦᱩᱭᱩᱜ ᱠᱟᱱᱟ ᱰᱟᱢᱵᱚᱞ ᱠᱚ ᱵᱟᱹᱱᱩᱜᱼᱟ ᱤᱴᱟᱹ ᱛᱮᱜᱮ ᱠᱟᱹᱢᱤ ᱯᱟᱨᱚᱢ ᱦᱩᱭᱩᱜ ᱠᱟᱱᱟ ᱟᱨᱚ